ᱤᱧ ᱡᱚᱠᱷᱚᱱ ᱯᱟᱲᱦᱟᱜ ᱚᱠᱛᱚ ᱢᱟᱫᱽᱫᱷᱚᱢᱤᱠ ᱯᱟᱥ ᱠᱟᱛᱮᱫ ᱪᱮᱛᱟᱱ ᱥᱮᱫ ᱨᱟᱠᱟᱵ ᱞᱟᱹᱜᱤᱫ ᱥᱟᱬᱮᱥᱤᱧ ᱦᱟᱛᱟᱣ ᱠᱮᱫᱼᱟ ᱚᱱᱟ ᱚᱠᱛᱚ ᱢᱚᱱᱮ ᱵᱚᱛᱚᱨ ᱵᱚᱛᱚᱨ ᱟᱠᱟᱱ ᱥᱟᱭᱮᱱᱥ ᱫᱚ ᱠᱟᱹᱡ ᱡᱚᱴᱤᱞ ᱜᱮᱭᱟ ᱡᱮ ᱚᱱᱟ ᱚᱠᱛᱚ ᱜᱮ ᱪᱮᱛᱟᱱ ᱥᱮᱫ ᱨᱟᱠᱟᱵ ᱞᱟᱹᱜᱤᱫ ᱵᱚᱛᱚᱨ ᱜᱮ ᱵᱩᱡᱷᱟᱹᱜ ᱠᱟᱱ ᱛᱟᱦᱮᱸᱫᱼᱟ ᱟᱫᱚ ᱱᱤᱡᱮᱨᱟᱜ ᱠᱩᱨᱩᱢᱩᱴᱩᱛᱮ ᱟᱹᱰᱤ ᱡᱳᱨᱥᱳᱨ ᱯᱟᱲᱦᱟᱣ ᱦᱳᱭᱮᱱᱛᱮ ᱟᱫᱚ ᱟᱹᱰᱤ ᱥᱚᱠᱛᱚ ᱢᱮᱦᱱᱚᱛ ᱠᱟᱛᱮᱫ ᱯᱟᱲᱦᱟᱣ ᱦᱩᱭᱱᱟ ᱟᱨ ᱪᱮᱛᱟᱱ ᱥᱮᱫ ᱯᱟᱲᱦᱟᱣ ᱯᱟᱲᱦᱟᱣᱛᱮ ᱨᱟᱠᱟᱵ ᱦᱩᱭᱱᱟ ᱚᱱᱟ ᱥᱟᱶᱛᱮ ᱚᱱᱟ ᱴᱚᱯᱤᱡ ᱠᱚᱦᱚᱸ ᱠᱚᱢᱯᱞᱤᱴ ᱢᱟᱱᱮ ᱵᱤᱭᱮᱥᱤ ᱡᱚᱛᱚ ᱠᱚᱢᱯᱞᱤᱴ ᱦᱩᱭᱱᱟ ᱵᱤᱭᱮᱥᱤ ᱫᱷᱟᱹᱵᱤᱡ ᱪᱮᱛᱟᱱ ᱨᱟᱠᱟᱵ ᱞᱟᱹᱜᱤᱫ ᱩᱱᱟᱹᱜ ᱵᱚᱛᱚᱨ ᱫᱚ ᱵᱟᱝ ᱜᱟᱱᱚᱜᱼᱟ ᱡᱟᱦᱟᱸ ᱠᱤ ᱡᱟᱦᱟᱸ ᱠᱤ ᱪᱷᱩᱴᱟᱹᱣ ᱟᱠᱟᱜᱮ ᱛᱟᱦᱮᱱ ᱦᱩᱭᱩᱜᱼᱟ ᱵᱚᱛᱚᱨ ᱞᱮᱱᱠᱷᱟᱱ ᱪᱮᱫ ᱦᱚᱸ ᱵᱟᱝ ᱜᱟᱱᱚᱜᱼᱟ